ᱦᱮᱸ ᱤᱧ ᱪᱟᱥ ᱠᱟᱹᱢᱤᱧ ᱵᱟᱲᱟᱭ ᱜᱮᱭᱟ ᱡᱮᱢᱚᱱ ᱟᱞᱮ ᱟᱞᱮᱭᱟᱜ ᱚᱲᱟᱜ ᱨᱮᱜᱮ ᱦᱳᱲᱳ ᱠᱚᱠᱚ ᱪᱟᱥ ᱵᱟᱲᱟᱭᱮᱫᱟ ᱦᱳᱲᱳ ᱫᱚ ᱪᱮᱫ ᱞᱮᱠᱟ ᱠᱟᱛᱮ ᱞᱮ ᱪᱟᱥᱮᱫᱟ ᱞᱟᱦᱟ ᱨᱮ ᱟᱞᱮ ᱜᱤ ᱵᱤᱡᱽ ᱛᱟᱦᱮᱱ ᱠᱷᱟᱡ ᱚᱲᱟᱜ ᱨᱮᱜᱮ ᱛᱟᱦᱮᱱ ᱠᱟᱱᱟ ᱚᱱᱟ ᱠᱚᱜᱮ ᱵᱟᱝᱠᱷᱟᱡᱽ ᱫᱚᱠᱟᱱ ᱠᱷᱚᱡ ᱵᱟᱨ ᱵᱤᱜᱷᱟᱹ ᱜᱟᱱ ᱞᱟᱹᱴᱩ ᱞᱟᱹᱴᱩ ᱚᱠᱚᱭ ᱠᱚ ᱰᱤᱞᱟᱨ ᱢᱮᱱᱟᱜ ᱠᱚᱣᱟ ᱩᱝᱠᱩ ᱴᱷᱮᱡ ᱠᱷᱚᱡ ᱦᱳᱲᱳ ᱞᱮ ᱠᱤᱨᱤᱧ ᱟᱹᱜᱩᱭᱮᱫᱟ ᱚᱱᱟ ᱤᱭᱟᱹ ᱠᱟᱛᱮ ᱞᱮ ᱫᱟᱜ ᱨᱮᱞᱮ ᱵᱷᱤᱡᱟᱹᱣ ᱠᱟᱜ ᱠᱟᱱᱟ ᱫᱟᱜ ᱨᱮ ᱵᱷᱤᱡᱟᱹᱣ ᱠᱟᱛᱮ ᱚᱱᱟ ᱛᱚᱨᱚᱡ ᱛᱮᱞᱮ ᱯᱚᱴᱚᱢ ᱠᱟᱛᱮ ᱞᱮ ᱫᱚᱦᱚ ᱠᱟᱜ ᱠᱟᱱᱟ ᱡᱟᱛᱮ ᱚᱱᱟ ᱵᱤᱡᱽ ᱚᱝᱠᱩᱨᱳᱫᱽᱜᱚᱢ ᱦᱩᱭᱩᱜ ᱢᱟᱱᱮ ᱚᱱᱟ ᱠᱷᱚᱡ ᱪᱟᱨᱟ ᱩᱰᱩᱠᱚᱜ ᱚᱱᱟ ᱤᱭᱟᱹ ᱠᱟᱛᱮ ᱟᱞᱮ ᱠᱷᱮᱛ ᱨᱮᱞᱮ ᱪᱷᱤᱴᱟᱹᱣᱮᱫᱟ ᱯᱨᱚᱛᱷᱚᱢᱚᱛᱚ ᱠᱟᱹᱴᱤᱡ ᱠᱷᱮᱛ ᱨᱮᱞᱮ ᱪᱷᱤᱴᱟᱹᱣᱮᱫᱟ ᱡᱟᱛᱮ ᱚᱱᱟ ᱪᱟᱨᱟ ᱡᱟᱛᱮ ᱢᱤᱫᱴᱮᱱ ᱢᱤᱫᱴᱮᱱ ᱤᱭᱟᱹ ᱞᱮᱠᱟ ᱦᱩᱭᱩᱜ ᱢᱮᱱᱛᱮ ᱚᱱᱟ ᱜᱟᱹᱪᱷᱤ ᱞᱮᱠᱟ ᱦᱩᱭᱩᱜ ᱟᱨ ᱜᱟᱹᱪᱷᱤ ᱦᱩᱭ ᱞᱮᱱ ᱠᱷᱟᱡ ᱜᱮ ᱚᱱᱟ ᱜᱟᱹᱪᱷᱤ ᱫᱚ ᱢᱤᱫᱴᱮᱱ ᱴᱟᱭᱤᱢᱼᱴᱮᱵᱤᱞ ᱛᱟᱦᱮᱱ ᱠᱟᱱᱟ ᱢᱤᱫ ᱢᱟᱥ ᱫᱩᱭ ᱢᱟ ᱭᱱᱟᱹ ᱛᱤᱱ ᱢᱟ ᱭᱱᱟᱹ ᱱᱚᱣᱟ ᱛᱤᱱ ᱢᱟᱹᱭᱱᱟᱹ ᱯᱟᱨ ᱢᱟᱹᱭᱱᱟᱹ ᱯᱚᱨ ᱚᱱᱠᱟ ᱞᱮ ᱨᱟᱠᱟᱵᱟ ᱨᱟᱠᱟᱵ ᱠᱟᱛᱮ ᱟᱞᱮᱭᱟᱜ ᱡᱟᱦᱟᱸ ᱯᱨᱚᱛᱛᱮ ᱡᱚᱢᱤ ᱢᱮᱱᱟᱜ ᱛᱟᱞᱮᱭᱟ ᱚᱱᱟ ᱯᱨᱚᱛᱛᱮ ᱡᱚᱢᱤ ᱪᱟᱥ ᱴᱟᱜ ᱪᱟᱥ ᱵᱟᱲᱟ ᱠᱟᱛᱮ ᱚᱱᱟ ᱫᱟᱜ ᱮᱢ ᱵᱟᱲᱟ ᱠᱟᱛᱮ ᱮᱢ ᱵᱟᱲᱟ ᱠᱟᱛᱮ ᱢᱤᱫᱴᱮᱱ ᱞᱚᱥᱚᱫ ᱦᱩᱭᱩᱜ ᱠᱟᱱᱟ ᱚᱠᱚᱭ ᱫᱚ ᱱᱟᱦᱮᱞ ᱛᱮ ᱰᱟᱝᱨᱟ ᱱᱟᱦᱮᱞ ᱛᱮ ᱥᱤ ᱚᱪᱚᱭ ᱫᱟ ᱚᱠᱚᱭ ᱫᱚ ᱜᱟᱹᱰᱤᱛᱮᱠᱚ ᱥᱤ ᱚᱪᱚᱭᱮᱫᱟ ᱡᱟᱦᱟᱸᱭ ᱡᱮ ᱛᱤᱱᱟᱹᱜ ᱜᱟᱱ ᱥᱟᱢᱚᱨᱛᱷᱚ ᱢᱮᱱᱟᱜ ᱛᱟᱭ ᱩᱱᱤ ᱫᱚ ᱚᱱᱠᱟ ᱜᱮ ᱟᱫᱚ ᱜᱟᱹᱰᱤ ᱛᱮ ᱞᱮ ᱥᱤ ᱚᱪᱚᱭᱮᱫᱟ ᱥᱤ ᱚᱪᱚ ᱠᱟᱛᱮ ᱚᱱᱟ ᱡᱮ ᱵᱤᱪᱷᱚᱱ ᱢᱮᱱᱟᱜ ᱛᱟᱞᱮᱭᱟ ᱡᱮ ᱜᱟᱹᱪᱷᱤ ᱢᱮᱱᱟᱜ ᱛᱟᱞᱮᱭᱟ ᱚᱱᱟ ᱜᱟᱹᱪᱷᱤ ᱤᱭᱟᱹ ᱠᱟᱛᱮ ᱨᱟᱠᱟᱵ ᱠᱟᱛᱮ ᱚᱱᱟ ᱟᱞᱮ ᱠᱷᱮᱛ ᱨᱮ ᱚᱱᱟ ᱯᱟᱨᱛᱤ ᱡᱚᱢᱤ ᱨᱮ ᱞᱮ ᱨᱚᱦᱚᱭᱮᱫᱟ ᱢᱤᱫᱴᱮᱱ ᱵᱟᱨᱭᱟ ᱫᱟᱱᱟ ᱠᱟᱛᱮ ᱞᱮ ᱨᱚᱦᱚᱭ ᱫᱟ ᱠᱤᱪᱷᱩ ᱫᱩᱨᱼᱫᱩᱨ ᱠᱤᱪᱷᱩ ᱤᱧᱪᱤ ᱫᱩᱨ ᱫᱩᱨ ᱠᱤᱪᱷᱩ ᱤᱧᱪᱤ ᱥᱟᱺᱜᱤᱧ ᱥᱟᱺᱜᱤᱧ ᱥᱮᱫ ᱞᱮ ᱚᱱᱟ ᱞᱮ ᱨᱚᱦᱚᱭᱮᱫᱟ ᱨᱚᱦᱚᱭ ᱠᱟᱛᱮ ᱚᱱᱟ ᱢᱤᱫᱴᱮᱱ ᱢᱟᱱᱮ ᱵᱤᱵᱷᱤᱱᱱᱚ ᱡᱟᱦᱟᱸᱱᱟᱜ ᱮᱢ ᱨᱚᱦᱚᱭ ᱞᱮᱠᱷᱟᱱ ᱡᱟᱛᱮ ᱵᱤᱵᱷᱤᱱᱱᱚ ᱯᱚᱠᱟᱼᱢᱟᱠᱚᱲ ᱠᱚ ᱦᱤᱡᱩᱜ ᱠᱟᱱᱟ ᱚᱱᱟ ᱞᱟᱹᱜᱤᱫ ᱛᱮ ᱵᱤᱵᱷᱤᱱᱱᱚ ᱥᱟᱨᱼᱴᱟᱨ ᱧᱟᱢᱚᱜ ᱠᱟᱱᱟ ᱡᱳᱭᱵᱚ ᱥᱟᱨ ᱠᱚ ᱤᱭᱟᱹ ᱠᱚ ᱚᱱᱟ ᱠᱚᱞᱮ ᱪᱷᱤᱴᱟᱹᱣᱮᱫᱟ ᱵᱟ ᱵᱟ ᱫᱟᱜ ᱪᱟᱵᱟ ᱞᱮᱱ ᱠᱷᱟᱡ ᱴᱷᱤᱠ ᱴᱟᱭᱤᱢ ᱨᱮ ᱢᱟᱱᱮ ᱫᱟᱜ ᱮᱢᱚᱜ ᱦᱩᱭᱩᱜ ᱠᱟᱱᱟ ᱟᱨ ᱚᱱᱟ ᱞᱟᱹᱴᱩ ᱞᱮᱱ ᱠᱷᱟᱡ ᱟᱨᱦᱚᱸ ᱦᱮᱬᱦᱮᱫ ᱞᱟᱹᱜᱤᱫ ᱢᱟᱱᱮ ᱜᱷᱟᱸᱥ ᱠᱚ ᱡᱚᱢᱟ ᱞᱮᱱᱠᱷᱟᱱ ᱦᱮᱲᱦᱮᱫ ᱦᱮᱲᱦᱮᱫ ᱦᱩᱭᱩᱜ ᱠᱟᱱᱟ ᱛᱟᱯᱚᱨᱮ ᱚᱱᱟ ᱢᱤᱫᱴᱮᱱ ᱢᱟᱱᱮ ᱨᱚᱦᱚᱭ ᱦᱩᱭ ᱵᱟᱲᱟ ᱠᱟᱛᱮ ᱵᱚᱭᱚᱥ ᱠᱚ ᱚᱱᱟ ᱦᱩᱭ ᱩᱛᱟᱹᱨ ᱠᱟᱱᱟ ᱡᱚᱛᱚ ᱯᱷᱚᱥᱚᱞ ᱤᱭᱟᱹᱜ ᱠᱟᱱᱟ ᱦᱚᱞᱩᱫ ᱪᱟᱞᱟᱜ ᱠᱟᱱᱟ ᱵᱟ ᱨᱚᱦᱚᱲᱚᱜ ᱠᱟᱱᱟ ᱛᱚᱠᱷᱚᱱ ᱚᱱᱮ ᱜᱮᱫ ᱡᱟᱣᱨᱟ ᱠᱟᱛᱮ ᱚᱲᱟᱜ ᱞᱮ ᱤᱫᱤᱭᱮᱫᱟ ᱤᱫᱤ ᱠᱟᱛᱮ ᱤᱫᱤ ᱠᱟᱛᱮ ᱪᱟᱣᱞᱮ ᱡᱚᱢ ᱞᱟᱹᱜᱤᱫ ᱞᱮ ᱚᱱᱟ ᱞᱮ ᱵᱮᱵᱚᱦᱟᱨ ᱮᱫᱟ ᱚᱱᱟᱜᱮ